ᱤᱧᱟᱹᱜ ᱵᱟᱹᱲᱤᱡ ᱟᱹᱭᱠᱟᱹᱣ ᱫᱚ ᱵᱚᱰᱤ ᱚᱣᱟᱥ ᱠᱟᱱᱟ ᱪᱮᱫᱟᱜ ᱥᱮ ᱤᱧ ᱚᱸᱰᱮ ᱪᱟᱞᱟᱣ ᱠᱟᱛᱮ ᱵᱚᱰᱤ ᱚᱣᱟᱥ ᱥᱟᱱᱟᱧᱟ ᱚᱸᱰᱮᱱᱟᱜ ᱥᱚ ᱡᱩᱛ ᱜᱮ ᱵᱟᱝ ᱥᱚᱣᱟ ᱚᱱᱟᱜᱮ ᱤᱧ ᱥᱩᱢᱩᱝ ᱫᱚ ᱵᱟᱝ ᱟᱹᱰᱤᱜᱟᱱ ᱚᱱᱠᱟᱜᱟᱱ ᱦᱚᱲ ᱢᱮᱱᱟᱜ ᱠᱚᱣᱟ ᱠᱤ ᱚᱸᱰᱮ ᱪᱟᱞᱟᱣ ᱠᱟᱛᱮ ᱪᱟᱞᱟᱣ ᱠᱟᱛᱮ ᱵᱚᱰᱤ ᱵᱟᱭ ᱚᱣᱟᱥ ᱥᱟᱱᱟ ᱠᱚᱣᱟ ᱚᱸᱰᱮᱱᱟᱜ ᱫᱟᱜ ᱦᱚᱸ ᱵᱟᱭ ᱱᱟᱯᱟᱭᱟ ᱟᱨ ᱟᱹᱰᱤ ᱚᱡᱽᱨᱟ ᱜᱮ ᱥᱚᱼᱟ ᱚᱱᱟᱛᱮ ᱚᱸᱰᱮ ᱪᱟᱞᱟᱣ ᱠᱟᱛᱮᱫ ᱵᱚᱰᱤ ᱵᱟᱭ ᱚᱣᱟᱥ ᱥᱟᱱᱟᱧᱟ ᱪᱮᱫ ᱱᱚᱣᱟᱫᱚ ᱟᱹᱰᱤ ᱵᱟᱹᱲᱤᱡ ᱤᱧ ᱟᱹᱭᱠᱟᱹᱣᱟ ᱟᱨ ᱚᱸᱰᱮᱱᱟᱜ ᱩᱱᱠᱩᱣᱟᱜ ᱩᱫᱽᱜᱟᱹᱨ ᱫᱟᱜ ᱠᱚ ᱥᱮ ᱚᱱᱟ ᱥᱩᱨ ᱠᱚᱨᱮ ᱥᱟᱯᱷᱟ ᱥᱩᱛᱨᱚ ᱦᱚᱸ ᱵᱟᱹᱱᱩᱜᱼᱟ ᱛᱚ ᱚᱱᱠᱟ ᱞᱮᱠᱟᱛᱮ ᱤᱧ ᱵᱚᱰᱤ ᱚᱣᱟᱥ ᱫᱚ ᱟᱹᱰᱤ ᱵᱟᱹᱲᱤᱡ ᱤᱧ ᱟᱹᱭᱠᱟᱹᱣᱟ ᱛᱚ ᱱᱚᱣᱟ ᱠᱚᱜᱮ ᱤᱧᱟᱹᱜ ᱞᱟᱹᱭᱫᱚ ᱵᱚᱰᱤ ᱚᱣᱟᱥ ᱫᱚ ᱤᱧᱟᱹᱜ ᱵᱟᱹᱲᱤᱡ ᱟᱹᱭᱠᱟᱹᱣ